ᱤᱧ ᱠᱮᱢᱮᱨᱟ ᱛᱮ ᱟᱹᱰᱤ ᱟᱭᱢᱟ ᱪᱷᱚᱵᱤᱧ ᱛᱩᱞᱟᱹᱣ ᱠᱟᱱᱟ ᱡᱷᱟᱨᱱᱟ ᱥᱟᱶᱛᱤᱧ ᱛᱩᱞᱟᱹᱣ ᱠᱟᱱᱟ ᱯᱟᱛᱟ ᱯᱚᱨᱚᱵᱽ ᱪᱟᱞᱟᱣ ᱞᱮᱠᱷᱟᱱ ᱯᱟᱛᱟ ᱯᱚᱨᱚᱵᱽ ᱠᱚᱨᱮᱧ ᱛᱩᱞᱟᱹᱣ ᱠᱟᱱᱟ ᱵᱩᱨᱩ ᱠᱚ ᱥᱟᱶ ᱚᱸᱰᱮ ᱦᱚᱸᱞᱮ ᱛᱩᱞᱟᱹᱣ ᱠᱟᱱᱟ ᱱᱟᱦᱟᱜ ᱫᱚ ᱥᱟᱱᱟᱢ ᱦᱚᱲᱟᱜ ᱛᱤᱨᱮ ᱢᱳᱵᱟᱭᱤᱞ ᱛᱮ ᱡᱟᱦᱟᱸ ᱢᱟᱱᱛᱟᱦᱟᱸ ᱡᱩᱫᱤᱢ ᱢᱚᱱᱮᱭᱟ ᱠᱟᱹᱢᱤ ᱚᱠᱛᱚ ᱠᱟᱹᱢᱤ ᱚᱠᱛᱚ ᱦᱚᱢ ᱛᱩᱞᱟᱹᱣ ᱫᱟᱲᱮᱭᱟᱜᱼᱟ ᱱᱤᱛᱳᱜ ᱫᱚ ᱡᱚᱠᱷᱚᱱ ᱡᱚᱠᱷᱚᱡ ᱡᱚᱠᱷᱚᱱ ᱡᱟᱦᱟᱸᱭ ᱡᱟᱦᱟᱸᱞᱮᱠᱟᱭ ᱢᱚᱱᱮ ᱠᱟᱱ ᱚᱱᱠᱟᱜᱮᱭ ᱪᱷᱚᱵᱤ ᱫᱟᱲᱮᱭᱟᱜᱼᱟᱭ ᱪᱮᱫᱟᱜ ᱥᱮ ᱵᱟᱝᱢᱟ ᱪᱷᱚᱵᱤ ᱯᱷᱳᱴᱳ ᱫᱚᱦᱚ ᱞᱮᱱᱠᱷᱟᱱ ᱦᱟᱯᱮᱱ ᱤᱧ ᱨᱮᱱ ᱜᱤᱫᱽᱨᱟᱹ ᱥᱮ ᱤᱧ ᱨᱮᱱ ᱜᱚᱲᱚᱢ ᱠᱚᱲᱟ ᱛᱟᱠᱚ ᱩᱱᱠᱩ ᱠᱚ ᱧᱮᱞ ᱫᱟᱲᱮᱭᱟᱜᱼᱟ ᱡᱮ ᱱᱚᱣᱟ ᱩᱢᱮᱨ ᱨᱮ ᱤᱧ ᱫᱟᱹᱫᱩ ᱥᱮ ᱤᱧ ᱵᱟᱵᱟ ᱱᱚᱝᱠᱟᱭ ᱛᱟᱦᱮᱸᱠᱟᱱᱟ ᱤᱧ ᱦᱚᱸ ᱦᱟᱲᱟᱢ ᱥᱮ ᱵᱚᱭᱮᱥ ᱡᱚᱱᱚᱢ ᱨᱤᱧ ᱧᱮᱞ ᱫᱟᱲᱮᱭᱟᱜᱼᱟ ᱡᱮ ᱱᱚᱝᱠᱟᱧ ᱛᱟᱦᱮᱸᱠᱟᱱᱟ ᱚᱱᱟ ᱞᱟᱹᱜᱤᱫᱛᱮ ᱪᱷᱚᱵᱤ ᱫᱚᱦᱚᱣᱟᱜᱼᱟ ᱚᱱᱟ